ᱦᱚᱲ ᱠᱚ ᱥᱟᱢᱟᱝ ᱨᱮ ᱥᱮᱨᱮᱧ ᱫᱚ ᱤᱧᱫᱚ ᱵᱟᱹᱧ ᱵᱚᱛᱚᱨᱚᱜᱼᱟ ᱤᱭᱟᱹ ᱮᱱᱠᱷᱟᱱ ᱥᱮᱨᱮᱧᱟᱹᱧ ᱦᱚᱲ ᱛᱟᱞᱟᱨᱮ ᱵᱚᱛᱚᱨ ᱫᱚ ᱵᱟᱹᱧ ᱵᱩᱡᱷᱟᱹᱣᱟ ᱤᱧᱫᱚ ᱟᱨᱦᱚᱸ ᱱᱟᱯᱟᱭ ᱢᱚᱡᱽ ᱢᱚᱡᱽ ᱤᱧ ᱥᱮᱨᱮᱧᱟ ᱡᱮᱢᱚᱱ ᱦᱚᱲ ᱦᱚᱸᱠᱚ ᱢᱮᱱ ᱜᱚᱫᱢᱟ ᱥᱮᱫᱟᱭᱟᱜ ᱮᱢ ᱥᱮᱨᱮᱧᱮᱜᱼᱟ ᱟᱹᱰᱤ ᱱᱟᱯᱟᱭ ᱟᱸᱡᱚᱢᱚᱜ ᱠᱟᱱᱟ ᱟᱨᱦᱚᱸ ᱥᱮᱨᱮᱧ ᱞᱟᱹᱭᱟᱞᱮᱢᱮ ᱤᱭᱟᱹ ᱥᱮᱨᱮᱧᱼᱢᱮ ᱟᱨ ᱢᱤᱫᱴᱟᱝ ᱜᱟᱱ ᱥᱮᱨᱮᱧ ᱟᱸᱡᱚᱢᱟᱞᱮᱢᱮ ᱟᱞᱮᱫᱚ ᱟᱢᱫᱚ ᱥᱮᱫᱟᱭᱟᱜ ᱮᱢ ᱥᱮᱨᱮᱧᱮᱜ ᱫᱚ ᱟᱹᱰᱤ ᱨᱟᱹᱥᱠᱟᱹ ᱜᱮᱞᱮ ᱵᱩᱡᱷᱟᱹᱣ ᱠᱮᱜᱼᱟ ᱢᱮᱱᱛᱮᱠᱚ ᱢᱮᱱᱟ ᱦᱚᱲ ᱦᱚᱸ